ᱤᱧᱫᱚ ᱜᱤᱫᱽᱨᱟᱹ ᱠᱷᱚᱱᱜᱮ

ᱚᱱᱟᱨᱮ ᱛᱤᱱᱟᱹᱜ ᱱᱟᱯᱟᱭᱼᱱᱟᱯᱟᱭ ᱪᱮᱦᱨᱟ ᱥᱮ ᱜᱚᱞᱯᱚ ᱥᱮ ᱠᱟᱛᱷᱟ ᱠᱚ ᱞᱟᱹᱭᱟ ᱤᱧᱫᱚ ᱫᱚᱢᱮᱜᱮᱧ ᱠᱩᱥᱤᱭᱟᱜᱼᱟ ᱟᱨ ᱚᱱᱟᱨᱮ ᱯᱩᱨᱟᱹ ᱫᱤᱥᱚᱢ ᱨᱮᱱᱟᱜ ᱠᱚ ᱞᱟᱹᱭ ᱥᱚᱫᱚᱨᱟᱢᱟ ᱛᱮᱢ ᱟᱸᱡᱚᱢᱟ ᱚᱱᱠᱟᱜᱮ ᱟᱨᱚ ᱱᱤᱡᱮᱨ ᱫᱤᱥᱚᱢ ᱥᱟᱶᱼᱥᱟᱶᱛᱮ ᱟᱨᱚ ᱮᱴᱟᱜ ᱫᱤᱥᱚᱢ ᱠᱚᱨᱮᱱᱟᱜ ᱦᱚᱸᱠᱚ ᱟᱸᱜᱡᱚᱢᱟ ᱚᱱᱟ ᱟᱸᱡᱚᱢ ᱛᱮᱜᱮ ᱟᱵᱚ ᱵᱟᱲᱟᱭ ᱧᱟᱢ ᱫᱟᱲᱮᱭᱟᱜ ᱟᱵᱚᱱ ᱚᱠᱟᱨᱮ ᱪᱮᱫ ᱪᱤᱠᱟᱹᱜ ᱠᱟᱱᱟ ᱚᱠᱟᱨᱮ ᱪᱮᱫ ᱦᱩᱭᱩᱜ ᱠᱟᱱᱟ ᱥᱮ ᱚᱠᱟ ᱫᱤᱥᱚᱢᱨᱮ ᱪᱤᱠᱟᱹ ᱦᱟᱠᱟᱱᱟ ᱠᱚ ᱦᱚᱲᱠᱚ ᱚᱱᱮ ᱚᱱᱠᱟᱜᱮ